ᱵᱷᱟᱞᱮ ᱠᱟ ᱢᱤ ᱵᱟᱦᱟᱞ ᱨᱮᱭᱟᱜ ᱥᱩᱡᱳᱜᱽ ᱧᱟᱢ ᱞᱟ ᱜᱤᱫ ᱤᱧᱟ ᱜ ᱞᱚᱴᱟᱨᱤ ᱴᱚᱠᱚᱴ ᱨᱮ ᱚᱠᱚᱭ ᱢᱮᱱᱟᱭᱟ ᱚᱱᱟ ᱞᱟᱹᱜᱤᱫ ᱟᱭᱢᱟ ᱪᱮᱞᱮᱧᱡ ᱥᱟᱢᱟᱝ ᱞᱤᱫᱟᱹᱧ ᱚᱱᱟ ᱞᱟ ᱜᱤᱫ ᱛᱤᱨᱞᱟᱹ ᱦᱚᱯᱚᱱ ᱡᱟᱦᱟᱸᱭ ᱯᱟᱲᱦᱟᱜ ᱞᱟᱜᱤᱫ ᱥᱟᱺᱜᱤᱧ ᱤᱥᱠᱩᱞ ᱠᱚᱞᱮᱡ ᱠᱚ ᱛᱟᱦᱮᱸᱱ ᱞᱟ ᱜᱤᱫ ᱛᱚ ᱩᱱᱤ ᱞᱟ ᱜᱤᱫ ᱚᱱᱟ ᱡᱟᱭᱜᱟ ᱨᱮ ᱛᱟᱦᱮᱸ ᱠᱟᱛᱮ ᱚᱲᱟᱜ ᱵᱟ ᱜᱤ ᱠᱟᱛᱮ ᱚᱸᱰᱮ ᱥᱮᱱ ᱠᱟᱛᱮ ᱯᱟᱲᱦᱟᱣ ᱦᱩᱭᱩᱜ ᱛᱟᱭᱟ ᱥᱮ ᱚᱸᱰᱮᱱᱟᱜ ᱯᱚᱨᱤᱵᱮᱥ ᱥᱟᱸᱵᱲᱟᱣ ᱦᱩᱭᱩᱜ ᱛᱟᱭᱟ ᱡᱮ ᱚᱸᱰᱮᱱᱟᱜ ᱯᱚᱨᱤᱵᱮᱥ ᱪᱮᱫ ᱥᱟᱶᱛᱮᱭ ᱛᱟᱦᱮᱸᱱᱟᱭ ᱚᱸᱰᱮᱱᱟᱜ ᱯᱚᱨᱤᱵᱮᱥ ᱧᱮᱞ ᱦᱩᱭᱩᱜ ᱛᱟᱭᱟ ᱡᱮ ᱚᱸᱰᱮᱱᱟᱜ ᱯᱚᱨᱤᱵᱮᱥ ᱪᱮᱫ ᱞᱮᱠᱟᱱ ᱜᱮᱭᱟ ᱛᱚᱠᱷᱚᱱ ᱚᱸᱰᱮ ᱮᱠᱡᱟᱥᱴ ᱠᱟᱛᱮ ᱩᱱᱤ ᱚᱸᱰᱮ ᱛᱟᱦᱮᱸ ᱦᱩᱭᱩᱜ ᱛᱟᱭᱟ ᱡᱮᱢᱚᱱ ᱟᱭᱢᱟ ᱚᱲᱟᱜ ᱨᱮᱱ ᱚᱱᱠᱟ ᱢᱮᱱᱟᱜ ᱠᱚᱣᱟ ᱡᱮ ᱠᱩᱲᱤ ᱜᱫᱽᱨᱟᱹ ᱠᱚᱲᱟ ᱜᱤᱫᱽᱨᱟᱹ ᱥᱟᱶᱛᱮ ᱵᱟᱠᱚ ᱥᱟᱹᱛᱟᱹᱜ ᱜᱮᱭᱟ ᱥᱮᱭ ᱡᱟᱭᱜᱟ ᱨᱮ ᱩᱱᱤ ᱚᱱᱟ ᱠᱚ ᱪᱮᱞᱮᱧᱡ ᱥᱟᱢᱟᱝ ᱦᱩᱭᱩᱜ ᱛᱟᱭ ᱜᱮᱭᱟ